ᱦᱮᱸ ᱦᱮᱞᱳ ᱦᱮᱸ ᱡᱚᱦᱟᱨ ᱜᱮ ᱦᱮᱸ ᱱᱤᱛᱚᱜ ᱫᱚ ᱱᱟᱯᱟᱭ ᱞᱮᱠᱟᱜᱮ ᱟᱯᱮᱜᱮ ᱪᱮᱫ ᱞᱮᱠᱟ ᱟᱫᱚ ᱠᱷᱚᱱᱟᱜ ᱞᱟᱹᱭᱮᱫᱟ ᱟᱢᱫᱚ ᱚ ᱟᱵᱚ ᱫᱚ ᱨᱤᱛᱩ ᱡᱟᱹᱱᱤᱪ ᱚᱱᱠᱟ ᱯᱚᱨᱚᱵᱽ ᱢᱟᱛᱚ ᱪᱟᱲ ᱜᱮᱵᱚᱱ ᱠᱚᱨᱟᱣ ᱟᱹᱜᱩᱭᱮᱫᱟ ᱟᱫᱚ ᱚᱱᱟᱠᱚ ᱢᱩᱫᱨᱮ ᱢᱟᱨᱟᱝ ᱯᱚᱨᱚᱵᱽ ᱢᱩᱫᱽᱨᱮ ᱥᱚᱨᱦᱟᱭ ᱜᱮᱵᱚᱱ ᱞᱟᱹᱭ ᱫᱟᱲᱮᱭᱟᱜᱼᱟ ᱪᱮᱫᱟᱜ ᱥᱮ ᱚᱱᱟ ᱫᱚ ᱢᱚᱲᱮ ᱫᱤᱱ ᱢᱚᱲᱮ ᱧᱤᱫᱟᱹ ᱵᱚᱱ ᱢᱟᱱᱟᱣ ᱮᱜᱼᱟ ᱡᱟᱦᱟᱸ ᱫᱚ ᱦᱟᱹᱛᱤ ᱞᱮᱠᱟᱱ ᱯᱚᱨᱚᱵᱽ ᱦᱚᱸᱠᱚ ᱞᱟᱹᱭ ᱠᱟᱫᱟ ᱟᱫᱚ ᱚᱱᱟ ᱜᱮᱵᱚᱱ ᱞᱟᱹᱭ ᱫᱟᱲᱮᱭᱟᱜᱼᱟ ᱢᱟᱨᱟᱝ ᱯᱚᱨᱚᱵᱽ ᱞᱮᱠᱟᱛᱮᱫᱚ ᱥᱚᱨᱦᱟᱭ ᱜᱮ ᱦᱮᱸ ᱱᱚᱣᱟ ᱴᱚᱞᱟ ᱠᱚᱨᱮᱜᱦᱚᱸ ᱵᱷᱟᱹᱜᱤᱜᱮ ᱥᱚᱨᱦᱟᱭ ᱯᱚᱨᱚᱵᱽ ᱫᱚ ᱢᱟᱱᱟᱣ ᱟᱹᱜᱩᱭᱮᱜ ᱜᱮᱭᱟᱞᱮ ᱱᱟᱯᱟᱭ ᱜᱮ ᱦᱩᱭᱩᱜ ᱠᱟᱱᱟ ᱟᱯᱮ ᱥᱮᱜ ᱪᱮᱫ ᱞᱮᱠᱟ ᱚ ᱟᱫᱚ ᱟᱵᱚ ᱢᱟ ᱯᱟᱹᱦᱤᱞ ᱠᱷᱚᱱᱟᱜ ᱜᱮ ᱮᱱᱮᱡ ᱥᱮᱨᱮᱧ ᱜᱮᱛᱟᱵᱚᱱ ᱨᱟᱹᱥᱠᱟᱹ ᱟᱫᱚ ᱚᱱᱟᱛᱮ ᱢᱟᱱᱮ ᱱᱚᱣᱟ ᱯᱚᱨᱚᱵᱽ ᱯᱩᱱᱟᱹᱭᱜᱮ ᱟᱵᱚᱣᱟᱜ ᱫᱚ ᱢᱟᱱᱮ ᱨᱟᱹᱥᱠᱟᱹ ᱨᱮᱱᱟᱜ ᱫᱤᱱ ᱫᱚ ᱚᱱᱟᱛᱮ ᱢᱟᱱᱮ ᱢᱟᱱᱟᱣ ᱱᱚᱣᱟ ᱠᱚ ᱯᱚᱨᱚᱵᱽ ᱢᱟᱱᱟᱣ ᱞᱮᱠᱷᱟᱱᱜᱮ ᱵᱷᱟᱹᱜᱤᱜᱼᱟ ᱨᱟᱹᱥᱠᱟᱹ ᱨᱮᱵᱚᱱ ᱛᱟᱦᱮᱱᱟ ᱦᱮᱸ ᱦᱮᱸ ᱟᱫᱚ ᱱᱚᱜᱼᱚᱭ ᱛᱚᱦᱟᱜ ᱫᱤᱱ ᱢᱟᱥ ᱠᱚᱦᱚᱸ ᱛᱤᱭᱳᱜ ᱱᱟ ᱥᱚᱨᱦᱟᱭ ᱯᱚᱨᱚᱵᱽ ᱛᱤᱭᱳᱜᱚᱜ ᱠᱟᱱ ᱛᱟᱵᱳᱱᱟ ᱢᱟᱨᱟᱝ ᱯᱚᱨᱚᱵᱽ ᱟᱪᱪᱷᱟ ᱦᱮᱸ ᱢᱟ ᱡᱚᱦᱟᱨ ᱜᱮ